ᱦᱮᱞᱳ ᱫᱳᱥᱴ ᱚᱠᱟᱨᱮ ᱢᱮᱱᱟᱜ ᱢᱟ ᱚᱯᱷᱤᱥ ᱨᱮ ᱟᱪᱷᱟ ᱴᱷᱤᱠ ᱜᱮᱭᱟ ᱴᱷᱤᱠ ᱜᱮᱭᱟ ᱟᱹᱞᱤᱧᱟᱜ ᱢᱤᱫᱴᱮᱱ ᱠᱟᱹᱢᱤ ᱛᱟᱦᱮᱸ ᱞᱮᱱ ᱛᱟᱹᱞᱤᱧᱟᱹ ᱡᱮᱴᱟ ᱩᱨᱩᱢ ᱞᱤᱧᱟᱹᱵᱮᱱ ᱥᱮ ᱵᱟᱝ ᱟᱪᱷᱟ ᱟᱪᱷᱟ ᱩᱨᱩᱢ ᱜᱮ ᱟᱹᱞᱤᱧ ᱫᱚ ᱫᱷᱟᱱᱮᱥᱚᱨ ᱴᱩᱰᱩ ᱠᱟᱱᱟᱞᱤᱧ ᱥᱤᱡᱩᱲᱟ ᱠᱷᱚᱱᱟᱜ ᱢᱮᱱ ᱫᱟᱞᱤᱧ ᱯᱳᱥᱴ ᱨᱟᱫᱷᱟᱜᱟᱨ ᱛᱷᱟᱱᱟ ᱵᱟᱨᱤᱰᱤ ᱡᱮᱞᱟ ᱵᱚᱠᱟᱨᱳ ᱟᱨ ᱟᱹᱞᱤᱧᱟᱜ ᱯᱤᱱ ᱠᱳᱰ ᱫᱚ ᱵᱤᱨᱟᱥᱤ ᱥᱚᱛᱚᱨ ᱫᱚᱥ ᱠᱟᱱᱟ ᱟᱨ ᱟᱵᱮᱱ ᱴᱷᱮᱱ ᱵᱤᱥᱮᱥ ᱠᱟᱛᱮ ᱱᱚᱣᱟ ᱜᱮ ᱯᱷᱳᱱ ᱡᱮ ᱟᱹᱞᱤᱧ ᱢᱤᱫᱴᱮᱱ ᱯᱟᱥᱯᱳᱨᱴ ᱞᱤᱝ ᱵᱮᱱᱟᱣ ᱞᱟᱹᱜᱤᱫ ᱞᱤᱧ ᱮᱢ ᱞᱮᱜᱼᱟ ᱟᱨ ᱛᱮᱦᱮᱧ ᱦᱟᱹᱵᱤᱡ ᱵᱟᱝ ᱦᱮᱡ ᱟᱠᱟᱱ ᱛᱟᱹᱞᱤᱧᱟᱹ ᱟᱠᱷᱤᱨ ᱪᱤᱠᱟᱛᱮ ᱱᱚᱣᱟ ᱫᱚ ᱨᱚᱠᱟᱣ ᱢᱮᱱᱟᱜ ᱛᱟᱹᱞᱤᱧᱟᱹ ᱟᱪᱪᱷᱟ ᱟᱪᱪᱷᱟ ᱴᱷᱤᱠ ᱜᱮᱭᱟ ᱚ ᱟᱫᱷᱟᱨ ᱠᱟᱨᱰ ᱞᱟᱜᱟᱜᱼᱟ ᱥᱮ ᱯᱮᱱ ᱠᱟᱨᱰ ᱞᱟᱜᱟᱜᱼᱟ ᱟᱪᱪᱷᱟ ᱥᱮ ᱧᱩᱛᱩᱢ ᱵᱟᱭ ᱢᱤᱥᱴᱮᱠ ᱠᱟᱱᱟ ᱥᱮ ᱪᱮᱠᱟᱣ ᱠᱟᱱᱟ ᱟᱪᱪᱷᱟ ᱟᱪᱪᱷᱟ ᱟᱫᱷᱟᱨ ᱠᱟᱨᱰ ᱞᱟᱜᱟᱜᱼᱟ ᱛᱚ ᱟᱪᱪᱷᱟ ᱴᱷᱤᱠ ᱜᱮᱭᱟ ᱢᱮᱱᱠᱷᱟᱱ ᱛᱤᱱᱟᱹᱜ ᱫᱤᱱ ᱠᱚᱛᱮ ᱦᱮᱱᱟᱜᱼᱟ ᱵᱮᱱᱟᱜᱼᱟ ᱟᱪᱪᱷᱟ ᱟᱪᱪᱷᱟ ᱟᱪᱪᱷᱟ

ᱴᱷᱤᱠ ᱜᱮᱭᱟ ᱛᱚ ᱟᱹᱞᱤᱧ ᱱᱚᱣᱟ ᱯᱮᱯᱟᱨ ᱠᱚ ᱯᱷᱤᱨ ᱛᱮᱞᱤᱧ ᱮᱢᱟᱜ ᱠᱟᱱᱟ ᱟᱨ ᱛᱷᱚᱲᱟ ᱡᱟᱞᱫᱤ ᱧᱚᱜ ᱠᱟᱛᱮ ᱵᱮᱱ ᱵᱮᱱᱟᱣ ᱠᱟᱛᱟᱞᱤᱧᱟᱹ ᱡᱮᱦᱮᱛᱩ ᱟᱹᱞᱤᱧᱟᱜ ᱛᱷᱚᱲᱟ ᱫᱚᱨᱠᱟᱨ ᱦᱮᱱᱟᱜ ᱛᱟᱹᱞᱤᱧᱟᱹ ᱟᱨᱡᱮᱱᱴ ᱜᱮ ᱠᱤᱭᱩᱠᱤ ᱟᱹᱞᱤᱧᱟᱜ ᱵᱟᱦᱟᱨ ᱪᱟᱞᱟᱜ ᱰᱮᱴ ᱯᱷᱤᱠᱥᱚᱜ ᱠᱟᱱ ᱛᱟᱹᱞᱤᱧᱟᱹ ᱦᱟᱸᱜ ᱚᱱᱟ ᱵᱟᱵᱚᱛ ᱛᱮ ᱟᱪᱪᱷᱟ ᱟᱪᱪᱷᱟ ᱴᱷᱤᱠ ᱜᱮᱭᱟ ᱴᱷᱤᱠ ᱴᱷᱤᱠ ᱜᱮᱭᱟ